ᱱᱟᱦᱟᱜ ᱡᱩᱜᱽ ᱨᱮᱱᱟᱜ ᱴᱨᱮᱱᱰ ᱠᱚ ᱥᱟᱶᱛᱮ ᱡᱚᱯᱚᱲᱟᱣ ᱛᱟᱦᱮᱱ ᱞᱟᱹᱜᱤᱫ ᱤᱧᱟᱹᱜ ᱯᱷᱳᱴᱳ ᱜᱨᱟᱯᱷᱤ ᱩᱫᱩᱜ ᱨᱮᱱᱟᱜ ᱜᱮᱞᱟᱨᱤ ᱥᱮ ᱢᱟᱱᱮ ᱪᱮᱫ ᱠᱚᱧ ᱩᱫᱩᱜ ᱟᱠᱚᱣᱟ ᱚᱱᱟ ᱫᱚ ᱦᱳᱭᱳᱜ ᱠᱟᱱᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱠᱟᱞᱪᱟᱨ ᱪᱮᱫ ᱞᱮᱠᱟ ᱵᱷᱟᱵᱮ ᱟᱵᱚ ᱵᱚᱱ ᱫᱚᱦᱚᱭᱮᱫᱟ ᱚᱱᱟ ᱠᱚ ᱯᱷᱳᱴᱳ ᱜᱨᱟᱯᱷᱟᱨ ᱯᱷᱳᱴᱳ ᱠᱚ ᱢᱟᱫᱽᱫᱷᱚᱢ ᱛᱮ ᱤᱧ ᱩᱫᱩᱜ ᱚᱫᱚᱨ ᱤᱧ ᱴᱨᱟᱭ ᱮᱫᱟ ᱡᱮᱢᱚᱱ ᱥᱟᱱᱛᱟᱲ ᱥᱚᱢᱟᱡᱽ ᱨᱮ ᱟᱭᱢᱟ ᱨᱚᱠᱚᱢ ᱯᱚᱨᱚᱵᱽ ᱠᱚ ᱢᱮᱱᱟᱜ ᱛᱟᱵᱚᱱᱟ ᱥᱚᱦᱨᱟᱭ ᱥᱮ ᱟᱭᱢᱟ ᱨᱚᱠᱚᱢ ᱥᱮᱹᱨᱮᱹᱧ ᱮᱱᱮᱡ ᱥᱮᱹᱨᱮᱹᱧ ᱠᱚ ᱢᱮᱱᱟᱜ ᱛᱟᱵᱚᱱᱟ ᱥᱚᱦᱨᱟᱭ ᱫᱚᱝ ᱞᱟᱜᱽᱲᱮ ᱚᱱᱟᱠᱚ ᱵᱷᱤᱰᱭᱳ ᱢᱟᱫᱽᱫᱷᱚᱢᱛᱮ ᱥᱮ ᱯᱷᱳᱴᱳ ᱢᱟᱫᱽᱫᱷᱚᱢᱛᱮ ᱚᱱᱟ ᱠᱚ ᱛᱩᱞᱟᱹᱣ ᱠᱟᱛᱮᱫ ᱱᱟᱦᱟᱜ ᱡᱩᱜᱽ ᱨᱮᱱ ᱡᱟᱛᱮ ᱢᱟᱱᱮ ᱵᱟᱠᱚ ᱦᱤᱲᱤᱧ ᱫᱟᱲᱮᱭᱟᱜ ᱡᱮ ᱦᱤᱡᱩᱜ ᱠᱟᱱ ᱫᱤᱱ ᱨᱮᱱ ᱜᱤᱫᱽᱨᱟᱹ ᱠᱚ ᱡᱮ ᱚᱱᱟ ᱠᱚ ᱧᱮᱞ ᱫᱟᱲᱮᱭᱟᱜ ᱚᱱᱟ ᱠᱚ ᱤᱧ ᱛᱩᱞᱟᱹᱣ ᱫᱚᱦᱚᱧ ᱴᱨᱟᱭ ᱫᱟ ᱥᱟᱶᱛᱮ ᱟᱵᱚ ᱥᱟᱱᱛᱟᱲ ᱥᱚᱢᱟᱡᱽ ᱨᱮᱱᱟᱜ ᱡᱮᱢᱚᱱ ᱠᱚ ᱵᱟᱯᱞᱟᱜ ᱠᱟᱱᱟ ᱵᱟᱯᱞᱟ ᱨᱮᱱᱟᱜ ᱵᱟᱯᱞᱟ ᱵᱷᱤᱰᱤᱭᱳ ᱥᱮ ᱯᱷᱳᱴᱳ ᱠᱚ ᱪᱮᱫ ᱞᱮᱠᱟ ᱟᱵᱚ ᱵᱚᱱ ᱵᱟᱯᱞᱟᱜ ᱠᱟᱱᱟ ᱚᱱᱟ ᱠᱚ ᱟᱭᱢᱟ ᱨᱚᱠᱚᱢ ᱱᱤᱭᱚᱢ ᱠᱟᱹᱱᱩᱱ ᱯᱷᱳᱴᱳ ᱢᱟᱫᱽᱫᱷᱚᱢᱛᱮ ᱛᱩᱞᱟᱹᱣ ᱫᱚᱦᱚ ᱨᱮᱱᱟᱜ ᱤᱧ ᱴᱮᱨᱟᱭ ᱮᱫᱟ ᱱᱚᱶᱟ ᱠᱚᱜᱮ